ᱟᱞᱮ ᱟᱹᱛᱩ ᱨᱮᱫᱚ ᱡᱚᱛᱚ ᱦᱚᱲ ᱡᱩᱢᱤᱫ ᱜᱮ ᱢᱮᱱᱟᱜ ᱞᱮᱭᱟ ᱡᱟᱦᱟᱸᱭ ᱡᱟᱦᱟᱱᱟᱜ ᱨᱩᱣᱟᱹᱼᱦᱟᱹᱥᱩᱜ ᱠᱷᱟᱱᱮ ᱢᱤᱫᱴᱟᱝ ᱚᱲᱟᱜᱨᱮ ᱡᱚᱛᱚ ᱦᱚᱲ ᱟᱹᱛᱩ ᱡᱟᱠ ᱜᱚᱲᱚ ᱥᱚᱯᱚᱦᱚᱫ ᱞᱮ ᱪᱟᱞᱟᱜᱼᱟ ᱡᱟᱦᱟᱱᱟᱜ ᱵᱟᱯᱞᱟ ᱵᱷᱟᱸᱰᱟᱱ ᱠᱚᱨᱮ ᱡᱚᱛᱚ ᱦᱚᱲ ᱜᱚᱲᱚ ᱥᱚᱯᱚᱦᱚᱫ ᱜᱮ ᱛᱟᱦᱮᱱᱟ ᱡᱩᱢᱤᱫ ᱢᱟᱱᱮ ᱟᱞᱮ ᱡᱚᱛᱚ ᱦᱚᱲᱟᱜ ᱥᱩᱠᱷ ᱥᱩᱵᱤᱫᱷᱟ ᱨᱮ ᱫᱩᱠᱷ ᱥᱩᱵᱤᱫᱷᱟ ᱨᱮ ᱟᱞᱮ ᱥᱟᱶᱞᱮ ᱮᱢᱟ ᱟᱞᱮ ᱥᱚᱦᱟᱭᱛᱟ ᱞᱮ ᱮᱢᱟ ᱡᱟᱦᱟᱸ ᱡᱮᱱᱚ ᱥᱩᱠᱷ ᱥᱩᱵᱤᱫᱷᱟ ᱟᱨ ᱚᱱᱠᱟᱜᱮ ᱡᱟᱦᱟᱱᱟᱜ ᱯᱚᱨᱚᱵᱽ ᱠᱚᱦᱚᱸ ᱢᱟᱱᱟᱣ ᱡᱚᱛᱚ ᱦᱚᱲ ᱢᱤᱞᱮᱢᱤᱥᱮ ᱠᱟᱛᱮᱫ ᱞᱮ ᱢᱟᱱᱟᱣᱟ ᱯᱚᱨᱚᱵᱽ ᱠᱚ ᱯᱚᱨᱚᱵᱽ ᱠᱚᱨᱮ ᱡᱚᱛᱚᱦᱚᱲ ᱜᱚᱲᱚ ᱥᱚᱯᱚᱦᱚᱫ ᱜᱮ ᱟᱨ ᱫᱚᱢᱮ ᱫᱷᱩᱢᱫᱷᱟᱢ ᱛᱮᱞᱮ ᱢᱟᱱᱟᱣᱟ ᱮᱱᱮᱡ ᱥᱮᱨᱮᱧ ᱴᱟᱢᱟᱠ ᱛᱩᱢᱫᱟᱜ ᱞᱩᱦᱩᱠ ᱠᱟᱛᱮᱫ ᱟᱹᱛᱩᱨᱮ ᱟᱨ ᱟᱵᱚ ᱱᱚᱣᱟ ᱥᱟᱱᱛᱟᱤ ᱠᱟᱞᱪᱟᱨ ᱨᱮ ᱮᱱᱮᱡᱼᱥᱮᱨᱮᱧ ᱜᱮ ᱢᱟᱨᱟᱝ ᱠᱟᱛᱷᱟ ᱠᱟᱱᱟ ᱢᱟᱲᱟᱝ ᱟᱜ ᱡᱟᱦᱟᱸᱞᱮᱠᱟ ᱦᱟᱯᱲᱟᱢ ᱠᱚ ᱱᱤᱭᱚᱢ ᱠᱚ ᱵᱮᱱᱟᱣ ᱟᱠᱟᱫᱼᱟ ᱚᱱᱟ ᱦᱤᱥᱟᱹᱵᱽ ᱛᱮᱜᱮᱞᱮ ᱪᱟᱞᱟᱜ ᱠᱟᱱᱟ

ᱠᱩᱥᱤᱜᱮᱧ ᱵᱩᱡᱷᱟᱹᱣᱟ ᱤᱧ ᱡᱚᱠᱷᱚᱱ ᱫᱤᱥᱚᱢᱨᱮᱧ ᱛᱟᱦᱮᱱᱟ ᱟᱨ ᱚᱸᱰᱮᱱᱟᱜ ᱧᱮᱞᱛᱮ ᱤᱧ ᱦᱚᱧ ᱪᱮᱫᱚᱜᱼᱟ ᱮᱱᱮᱡ ᱥᱮᱨᱮᱧ ᱟᱨ ᱥᱟᱱᱛᱟᱞᱤ ᱫᱷᱩᱛᱤ ᱠᱟᱛᱮᱫ ᱡᱟᱦᱟᱸ ᱟᱵᱚ ᱴᱟᱢᱟᱠ ᱵᱚᱱ ᱨᱩᱭᱟ ᱟᱨ ᱮᱱᱮᱡᱼᱥᱮᱨᱮᱧ ᱡᱟᱦᱟᱸ ᱯᱚᱨᱚᱵᱽ ᱠᱚ ᱢᱟᱱᱟᱣᱟ ᱵᱟᱦᱟ ᱥᱚᱦᱨᱟᱭ ᱥᱟᱠᱨᱟᱛ ᱫᱚᱢᱮ ᱫᱷᱩᱢᱫᱷᱟᱢ ᱛᱮᱞᱮ ᱢᱟᱱᱟᱣᱟ ᱟᱞᱮ ᱟᱨ ᱫᱚᱢᱮ ᱨᱟᱹᱥᱠᱟᱹᱜᱮ ᱵᱩᱡᱷᱟᱹᱜᱼᱟ ᱵᱟᱦᱟ ᱥᱚᱦᱨᱟᱭ ᱨᱮ ᱫᱩᱞᱼᱫᱩᱯᱩᱞ ᱫᱟᱜᱛᱮ

ᱟᱹᱛᱩ ᱨᱮ ᱫᱟᱨᱮ ᱠᱚ ᱨᱚᱦᱚᱭ ᱟᱨ ᱟᱹᱛᱩ ᱨᱮᱱᱟᱜ ᱥᱩᱨᱼᱥᱩᱯᱩᱨ ᱵᱩᱨᱩ ᱠᱚᱨᱮ ᱫᱟᱨᱮ ᱠᱚ ᱵᱟᱞᱮ ᱢᱟᱜ ᱦᱚᱪᱚ ᱟᱠᱚᱣᱟ

ᱫᱟᱨᱮ ᱵᱟᱧᱪᱟᱣ ᱠᱤ ᱡᱟᱦᱟᱸᱛᱤᱥ ᱫᱚᱢᱮ ᱥᱤᱛᱩᱝ ᱠᱷᱟᱱᱮ ᱫᱟᱨᱮ ᱩᱢᱩᱞ ᱠᱚᱨᱮ ᱫᱩᱲᱩᱵ ᱟᱹᱰᱤ ᱱᱟᱯᱟᱭ ᱵᱩᱡᱷᱟᱹᱜᱼᱟ ᱟᱹᱛᱩ ᱫᱤᱥᱚᱢ ᱨᱮ ᱵᱟᱡᱟᱨ ᱫᱤᱥᱚᱢ ᱠᱷᱚᱱᱫᱚ ᱤᱧᱟᱹᱜ ᱠᱩᱥᱤᱫᱚ ᱟᱹᱛᱩᱼᱫᱤᱥᱚᱢ ᱨᱮᱜᱮ ᱡᱟᱦᱟᱸ ᱟᱹᱛᱩ ᱫᱤᱥᱚᱢ ᱨᱮᱱᱟᱜ ᱢᱮᱱᱟᱜᱼᱟ ᱡᱟᱦᱟᱸ ᱵᱷᱟᱥᱟ ᱢᱮᱱᱟᱜᱼᱟ ᱨᱚᱲᱼᱞᱟᱸᱫᱟ ᱢᱮᱱᱟᱜᱼᱟ ᱟᱨ ᱡᱟᱦᱟᱸ ᱮᱱᱮᱡᱼᱥᱮᱨᱮᱧ ᱢᱮᱱᱟᱜᱼᱟ ᱚᱱᱟ ᱵᱟᱡᱟᱨ ᱫᱤᱥᱚᱢ ᱨᱮᱫᱚ ᱵᱟᱹᱱᱩᱜᱼᱟ ᱚᱱᱟᱜᱮ ᱤᱧᱫᱚ ᱟᱹᱛᱩ ᱫᱤᱥᱚᱢ ᱫᱚ ᱫᱚᱢᱮᱧ ᱠᱩᱥᱤᱭᱟᱜᱼᱟ